ᱦᱮᱞᱳ ᱚᱴᱳᱵᱟᱞᱟ ᱤᱧ ᱯᱚᱲᱟᱰᱤ ᱠᱷᱚᱱᱤᱧ ᱞᱟᱹᱭᱫᱟ ᱤᱧ ᱩᱱᱟᱹᱜ ᱧᱤᱫᱟᱹ ᱟᱢᱤᱧ ᱯᱷᱳᱱ ᱟᱠᱟᱫ ᱢᱮᱭᱟ ᱠᱟᱨᱚᱱ ᱫᱚ ᱦᱩᱭᱩᱜ ᱠᱟᱱᱟ ᱢᱤᱫᱴᱤᱱ ᱚᱴᱳ ᱤᱧ ᱞᱟᱹᱜᱤᱫ ᱵᱷᱮᱡᱟ ᱦᱩᱭᱩᱜᱼᱟ ᱠᱟᱨᱚᱱ ᱤᱧ ᱱᱚᱣᱟ ᱧᱤᱫᱟᱹ ᱨᱮ ᱮᱥᱴᱮᱥᱚᱱ ᱪᱟᱞᱟᱜ ᱟᱹᱧ ᱮᱥᱴᱮᱥᱚᱱ ᱪᱟᱞᱟᱣ ᱠᱟᱛᱮᱫ ᱯᱷᱟᱞᱟᱭᱤᱴ ᱥᱟᱵ ᱦᱩᱭᱩᱜ ᱛᱤᱧᱟᱹ ᱟᱢ ᱠᱤ ᱚᱴᱳᱢ ᱮᱢ ᱫᱟᱲᱮᱭᱟᱜᱼᱟ ᱡᱩᱫᱤᱢ ᱮᱢ ᱫᱟᱲᱮᱭᱟᱜ ᱠᱷᱟᱱ ᱛᱟᱦᱞᱮ ᱤᱧᱟᱹᱜ ᱚᱲᱟᱜ ᱵᱷᱮᱡᱟᱭ ᱢᱮ ᱟᱨ ᱡᱩᱫᱤ ᱵᱟᱢ ᱮᱢ ᱫᱟᱲᱮᱭᱟᱜ ᱠᱷᱟᱱ ᱚᱱᱟᱦᱚᱸ ᱤᱧ ᱠᱷᱚᱵᱚᱨᱤᱧᱟᱹᱢ